ᱥᱟᱱᱛᱟᱲ ᱥᱟᱶᱛᱟ ᱨᱮᱭᱟᱜ ᱵᱷᱟᱹᱜᱤ ᱫᱤᱠ ᱫᱚ ᱱᱚᱣᱟ ᱠᱚ ᱠᱟᱱᱟ ᱡᱮ ᱥᱟᱱᱛᱟᱲ ᱦᱚᱲ ᱚᱠᱟ ᱴᱷᱮᱱ ᱠᱚ ᱵᱚᱥᱚᱵᱟᱥᱚᱜᱼᱟ ᱚᱱᱟ ᱫᱚ ᱵᱮᱥ ᱠᱚᱭᱮᱠᱴᱤ ᱯᱚᱨᱤᱵᱟᱨ ᱛᱟᱦᱮᱱᱟ ᱠᱚᱭᱮᱠᱴᱤ ᱯᱚᱨᱤᱵᱟᱨ ᱡᱳᱣᱛᱷᱚ ᱵᱷᱟᱵᱮ ᱠᱚ ᱵᱚᱥᱚᱵᱟᱥᱚᱜᱼᱟ ᱮᱵᱚᱝ ᱚᱱᱟ ᱟᱹᱛᱩ ᱯᱚᱨᱤᱪᱟᱞᱚᱱᱟᱭ ᱞᱟᱹᱜᱤᱫ ᱛᱮ ᱢᱤᱫᱴᱮᱱ ᱯᱟᱹᱦᱤᱞ ᱨᱮ ᱩᱱᱠᱩ ᱥᱟᱱᱟᱢ ᱦᱚᱲ ᱢᱤᱫᱴᱮᱱ ᱢᱤᱴᱤᱝ ᱨᱮ ᱫᱩᱲᱩᱵ ᱠᱟᱛᱮᱫ ᱚᱱᱟ ᱟᱹᱛᱩ ᱨᱮ ᱢᱤᱫᱴᱮᱱ ᱵᱚᱦᱚᱜ ᱦᱚᱲ ᱠᱚ ᱵᱮᱱᱟᱣᱮᱭᱟ ᱚᱠᱚᱭ ᱫᱚ ᱩᱱᱤ ᱫᱚ ᱢᱟᱺᱡᱷᱤ ᱵᱟᱵᱟ ᱢᱮᱱᱛᱮᱠᱚ ᱢᱟᱱᱟᱣ ᱵᱟᱛᱟᱣᱮᱭᱟ ᱟᱨ ᱤᱱᱟᱹ ᱥᱟᱶ ᱥᱟᱶ ᱜᱮ ᱩᱱᱤᱨᱮᱱ ᱜᱚᱲᱚ ᱥᱚᱯᱚᱦᱚᱫ ᱠᱚ ᱟᱨᱦᱚᱸ ᱢᱚᱬᱮ ᱠᱚᱠᱚ ᱵᱮᱱᱟᱣ ᱠᱚᱣᱟ ᱚᱠᱟ ᱫᱚ ᱩᱱᱠᱩ ᱥᱟᱱᱟᱢ ᱠᱚᱣᱟᱜ ᱱᱚᱣᱟ ᱱᱚᱣᱟ ᱠᱚ ᱯᱚᱫ ᱠᱟᱱ ᱛᱟᱠᱚᱣᱟ ᱡᱮ ᱯᱟᱨᱟᱱᱤᱠ ᱡᱚᱜᱽ ᱯᱟᱨᱟᱱᱤᱠ ᱡᱚᱜᱽ ᱢᱟᱺᱡᱷᱤ ᱜᱚᱰᱮᱛ ᱱᱟᱭᱠᱮ ᱱᱩᱠᱩ ᱠᱚ ᱟᱹᱛᱩ ᱪᱟᱞᱟᱣ ᱵᱮᱱᱟᱣ ᱨᱮ ᱱᱩᱭ ᱢᱟᱺᱡᱷᱤ ᱵᱟᱵᱟ ᱠᱚ ᱱᱚᱣᱟ ᱠᱚ ᱜᱚᱲᱚᱣᱟᱭᱟ ᱟᱨ ᱱᱚᱝᱠᱟ ᱛᱮ ᱟᱹᱛᱩ ᱠᱚ ᱢᱚᱡᱽ ᱠᱚ ᱫᱮᱠᱷᱵᱷᱟᱞ ᱫᱟᱲᱮᱭᱟᱜᱼᱟ ᱟᱨ ᱥᱟᱱᱟᱢ ᱠᱚᱜᱮ ᱟᱹᱛᱩ ᱨᱮᱭᱟᱜ ᱡᱟᱦᱟᱸᱞᱮᱠᱟᱱ ᱮᱴᱠᱮᱴᱚᱬ ᱦᱩᱭᱩᱜᱼᱟ ᱩᱱ ᱨᱮ ᱩᱱᱠᱩ ᱯᱚᱨᱡᱟ ᱠᱚᱫᱚ ᱢᱟᱺᱡᱷᱤ ᱵᱟᱵᱟ ᱴᱷᱮᱡ ᱟᱠᱚᱣᱟᱜ ᱫᱩᱠᱷ ᱠᱚ ᱞᱟᱹᱭ ᱥᱮᱴᱮᱨᱟ ᱟᱨ ᱢᱟᱺᱡᱷᱤ ᱵᱟᱵᱟ ᱫᱚ ᱟᱡ ᱨᱮᱱ ᱦᱚᱱ ᱠᱤᱢᱤᱱ ᱠᱚ ᱢᱚᱱᱮ ᱟᱡ ᱨᱮᱱ ᱦᱚᱱ ᱠᱤᱢᱤᱱ ᱞᱮᱠᱟ ᱟᱹᱛᱩᱨᱮᱱ ᱥᱟᱱᱟᱢ ᱯᱚᱨᱡᱟ ᱠᱚ ᱢᱚᱱᱮ ᱠᱚᱣᱟ ᱟᱨ ᱚᱱᱠᱟ ᱩᱱᱠᱩᱣᱟᱜ ᱟᱡᱨᱮᱱ ᱜᱤᱫᱽᱨᱟᱹ ᱠᱚᱣᱟᱜ ᱡᱮᱢᱚᱱ ᱫᱩᱠᱷᱮᱢ ᱢᱟᱱᱟᱣ ᱵᱟᱛᱟᱣ ᱧᱮᱞ ᱥᱩᱡᱷᱮᱭᱟ ᱛᱚ ᱟᱡᱨᱮᱱ ᱯᱚᱨᱡᱟ ᱠᱚᱣᱟᱜ ᱫᱩᱠᱷ ᱨᱮᱦᱚᱸ ᱩᱱᱤ ᱧᱮᱞ ᱥᱚᱡᱷᱮ ᱥᱮ ᱚᱣᱟᱨ ᱨᱟᱠᱟᱵ ᱠᱚ ᱨᱮᱭᱟᱜᱼᱮ ᱠᱩᱨᱩᱢᱩᱴᱩᱭᱟ